ᱟᱞᱮᱭᱟᱜ ᱥᱟᱱᱛᱟᱞᱤ ᱵᱷᱟᱥᱟ ᱫᱚ ᱪᱮᱫ ᱫᱚ ᱟᱹᱰᱤᱜᱮ ᱫᱚᱨᱠᱟᱨ ᱠᱟᱱᱟ ᱛᱳ ᱥᱟᱱᱛᱟᱞᱤ ᱵᱷᱟᱥᱟ ᱛᱮ ᱡᱩᱫᱤ ᱟᱞᱮ ᱵᱟᱝᱞᱮ ᱨᱚᱲ ᱠᱷᱟᱡ ᱛᱟᱦᱚᱞᱮ ᱫᱚ ᱥᱟᱱᱛᱟᱞᱤ ᱵᱷᱟᱥᱟ ᱪᱮᱫ ᱨᱮᱱᱟᱜ ᱫᱚ ᱟᱹᱰᱤᱜᱮ ᱫᱚᱨᱠᱟᱨ ᱛᱳ ᱥᱟᱱᱛᱟᱞᱤ ᱤᱥᱠᱩᱞ ᱦᱚᱸ ᱢᱮᱱᱟᱜᱼᱟ ᱠᱚᱞᱮᱡᱽ ᱦᱚᱸ ᱢᱮᱱᱟᱜᱼᱟ ᱛᱤᱱᱟᱹᱜ ᱥᱟᱱᱛᱟᱞᱤ ᱚᱞᱪᱤᱠᱤ ᱛᱮ ᱯᱟᱲᱦᱟᱣ ᱠᱟᱛᱮᱜ ᱛᱤᱱᱟᱹᱜ ᱤᱥᱠᱩᱞ ᱦᱮᱱᱟᱜᱼᱟ ᱠᱚᱞᱮᱡᱽ ᱦᱮᱱᱟᱜᱼᱟ ᱟᱭᱢᱟᱜᱟᱱ ᱠᱚ ᱪᱮᱫ ᱟᱠᱟᱜᱼᱟ ᱚᱱᱟ ᱞᱟᱹᱜᱤᱫ ᱛᱮ ᱥᱟᱱᱛᱟᱞ ᱛᱮ ᱯᱟᱲᱦᱟᱜ ᱫᱚ ᱟᱹᱰᱤᱜᱮ ᱫᱚᱨᱠᱟᱨᱟ ᱱᱤᱛ ᱠᱟᱛᱮᱜ ᱫᱚ ᱥᱮᱫᱟᱭ ᱫᱚ ᱵᱟᱝ ᱛᱟᱦᱮᱸ ᱠᱟᱱᱟ ᱠᱷᱟᱹᱞᱤ ᱵᱟᱝᱞᱟ ᱛᱮᱜᱮ ᱵᱟᱝᱞᱟᱛᱮ ᱛᱟᱦᱮᱸ ᱠᱟᱱᱟ ᱱᱤᱛ ᱠᱟᱛᱮᱜ ᱫᱚ ᱵᱟᱝᱞᱟ ᱤᱝᱞᱤᱥ ᱥᱟᱱᱛᱟᱞᱤ ᱡᱚᱛᱚᱜᱮ ᱫᱚᱨᱠᱟᱨ ᱠᱟᱱᱟ ᱡᱚᱛᱚᱜᱮ ᱪᱮᱫ ᱫᱚᱨᱠᱟᱨ ᱠᱟᱱᱟ ᱟᱨ ᱱᱚᱣᱟ ᱠᱚ ᱪᱮᱫ ᱠᱟᱛᱮᱜ ᱜᱮ ᱪᱟᱹᱠᱨᱤ ᱠᱚ ᱧᱟᱢᱮᱜ ᱠᱟᱱᱟ